ᱤᱧᱟᱹᱜ ᱞᱟᱠᱪᱟᱨ ᱨᱮ ᱦᱩᱭᱩᱜ ᱠᱟᱱᱟ ᱢᱩᱬᱩᱫ ᱡᱤᱵᱤᱠᱟ ᱫᱚ ᱟᱞᱮ ᱫᱚᱞᱮ ᱪᱟᱥᱫᱟ ᱡᱚᱸᱰᱨᱟ ᱠᱚ ᱦᱳᱲᱳ ᱠᱚ ᱛᱩᱲᱤ ᱠᱚ ᱨᱟᱸᱵᱽᱲᱟ ᱠᱚ ᱤᱱᱟᱹ ᱠᱚ ᱡᱚᱢᱛᱮ ᱡᱤᱭᱚᱱᱚᱜ ᱠᱟᱱᱟᱞᱮ ᱟᱨ ᱛᱟᱦᱮᱱᱚᱜ ᱠᱟᱱᱟᱞᱮ ᱤᱱᱟᱹ ᱠᱚ ᱡᱚᱢ ᱠᱟᱛᱮ ᱜᱮ ᱟᱨ ᱠᱚᱲᱟ ᱠᱚᱫᱚ ᱵᱟᱝ ᱯᱚᱥᱟᱣᱟᱠᱚ ᱠᱟᱱᱟ ᱩᱱᱠᱩ ᱠᱚᱫᱚ ᱵᱟᱨᱦᱮ ᱠᱟᱹᱢᱤ ᱠᱚ ᱪᱟᱞᱟᱜᱼᱟ ᱚᱠᱚᱭ ᱫᱚᱠᱚ ᱠᱟᱹᱢᱦᱟᱹᱭ ᱫᱟᱲᱮᱭᱟᱜ ᱠᱷᱟᱡ ᱫᱚ ᱟᱭᱢᱟ ᱟᱭᱢᱟ ᱴᱟᱠᱟ ᱠᱚ ᱟᱹᱜᱩᱭᱟ ᱵᱤᱥ ᱦᱟᱡᱟᱨ ᱛᱤᱨᱤᱥ ᱦᱟᱡᱟᱨ ᱪᱚᱞᱞᱤᱥ ᱦᱟᱡᱟᱨ ᱚᱠᱚᱭ ᱫᱚ ᱡᱟᱹᱥᱛᱤ ᱠᱚ ᱠᱟᱹᱢᱦᱟᱹᱭ ᱫᱟᱲᱭᱟᱜᱼᱟ ᱩᱱᱠᱩ ᱫᱚ ᱡᱟᱹᱥᱛᱤ ᱜᱮ ᱡᱩᱴᱤ ᱜᱮᱭᱟᱠᱚ ᱩᱱᱠᱩ ᱫᱚ ᱵᱚᱞᱮ ᱯᱚᱧᱪᱟᱥ ᱦᱟᱡᱟᱨ ᱫᱷᱟᱹᱨᱤᱡ ᱠᱚ ᱟᱹᱜᱩᱭᱫᱟ ᱚᱱᱟᱛᱮ ᱵᱟᱠᱚ ᱛᱟᱦᱮᱱᱟ ᱠᱚᱲᱟ ᱠᱚᱫᱚ ᱵᱟᱨᱦᱮ ᱫᱤᱥᱚᱢ ᱜᱮ ᱠᱟᱹᱢᱤ ᱫᱚᱠᱚ ᱪᱟᱞᱟᱜ ᱠᱟᱱ ᱛᱟᱞᱮᱭᱟ